ᱟᱢ ᱢᱤᱫᱴᱟᱝ ᱩᱱᱟᱹᱭ ᱩᱱ ᱩᱭᱦᱟᱹᱨ ᱥᱟᱜᱟᱲ ᱴᱨᱤᱯ ᱵᱟᱝ ᱠᱷᱟᱱ ᱫᱟᱲᱮᱭᱟᱱ ᱠᱟᱹᱢᱤ ᱨᱮᱭᱟᱜ ᱵᱚᱨᱱᱚᱱ ᱠᱚᱨᱟᱣ ᱫᱟᱲᱮᱭᱟᱜ ᱟᱢ ᱦᱮᱸ ᱤᱧ ᱵᱚᱨᱱᱚᱱᱚᱱᱤᱧ ᱠᱚᱨᱟᱣ ᱫᱟᱲᱮᱭᱟᱜᱼᱟ ᱚᱱᱟ ᱠᱟᱹᱢᱤᱨᱮ ᱤᱧ ᱫᱷᱚᱨᱮᱱᱟᱣ ᱢᱤᱫᱴᱮᱱ ᱨᱚᱴ ᱵᱤᱞᱰᱤᱝ ᱠᱟᱹᱢᱤ ᱚᱱᱟ ᱨᱚᱰ ᱵᱤᱞᱰᱤᱝ ᱠᱟᱹᱢᱤᱫᱚ ᱟᱹᱰᱤᱜᱮ ᱪᱟᱯ ᱠᱟᱹᱢᱤ ᱠᱟᱱᱟ ᱪᱮᱫᱟᱜ ᱥᱮ ᱚᱱᱟ ᱨᱚᱰ ᱜᱚᱜᱛᱮ ᱦᱮᱸ ᱫᱟᱹᱵᱤ ᱠᱷᱟᱞᱚᱜᱼᱟ ᱟᱨ ᱪᱮᱫ ᱛᱤᱼᱛᱮᱢ ᱥᱟᱵᱟ ᱚᱱᱟ ᱦᱚᱸ ᱛᱤ ᱯᱷᱚᱠᱟᱜᱼᱟ ᱪᱮᱫᱟᱜ ᱥᱮ ᱛᱤ ᱯᱷᱚᱠᱟ ᱨᱮᱱᱟᱜ ᱠᱟᱨᱚᱱ ᱫᱚ ᱚᱱᱟ ᱨᱚᱰ ᱫ ᱞᱚᱞᱚ ᱨᱚᱰ ᱠᱟᱱᱟ ᱟᱨ ᱤᱧ ᱚᱱᱟ ᱠᱟᱹᱢᱤ ᱨᱮ ᱟᱹᱰᱤ ᱵᱚᱛᱚᱨᱟᱱ ᱠᱤᱪᱷᱩ ᱦᱚᱸ ᱯᱟᱨᱚᱢ ᱟᱠᱟᱱᱟ ᱡᱮ ᱚᱱᱟᱫᱚ ᱨᱚᱰ ᱢᱮᱱᱮᱫ ᱫᱚ ᱢᱤᱫ ᱞᱮᱠᱟᱱ ᱢᱮᱲᱦᱮᱫ ᱞᱮᱠᱟᱱ ᱡᱤᱱᱤᱥ ᱠᱟᱱᱟ ᱚᱱᱟᱛᱮ ᱮᱴᱟᱜ ᱢᱚᱱᱮ ᱠᱟᱛᱮ ᱡᱩᱫᱤᱢ ᱠᱟᱹᱢᱤ ᱛᱟᱹᱱᱤᱡ ᱞᱮᱠᱷᱟᱱ ᱡᱤᱣᱤᱦᱚᱸ ᱪᱟᱞᱟᱣ ᱫᱟᱲᱮᱭᱟᱜᱼᱟ